ᱢᱟᱹᱡᱷᱤ ᱛᱷᱟᱱ ᱫᱚ ᱪᱮᱫ ᱞᱟᱹᱜᱤᱫ ᱠᱚ ᱪᱟᱞᱟᱜᱼᱟ ᱚᱸᱰᱮ ᱚᱱᱮ ᱵᱟᱦᱟ ᱥᱚᱨᱦᱟᱭ ᱯᱚᱨᱚᱵᱽ ᱞᱟᱹᱜᱤᱫ ᱥᱚᱨᱦᱟᱭ ᱯᱚᱨᱚᱵᱽ ᱞᱟᱹᱜᱤᱫ ᱵᱚᱱ ᱪᱟᱞᱟᱜᱼᱟ ᱟᱵᱟᱨ ᱚᱱᱮ ᱡᱟᱦᱮᱨ ᱛᱷᱟᱱ ᱵᱚᱱ ᱪᱟᱞᱟᱜᱼᱟ ᱚᱸᱰᱮ ᱦᱚᱸ ᱚᱸᱰᱮ ᱡᱟᱦᱮᱨ ᱛᱷᱟᱱ ᱵᱚᱱ ᱪᱟᱞᱟᱜᱼᱟ ᱚᱸᱰᱮ ᱦᱚᱸ ᱚᱱᱮ ᱯᱚᱨᱚᱵᱽ ᱞᱟᱹᱜᱤᱫ ᱜᱮ ᱪᱮᱫ ᱞᱟᱹᱜᱤᱫ ᱡᱟᱣᱨᱟᱜᱼᱟ ᱤᱱᱟᱹ ᱞᱟᱹᱜᱤᱫ ᱜᱮ ᱡᱚᱛᱚ ᱟᱭᱢᱟ ᱯᱚᱨᱚᱵᱽ ᱢᱮᱱᱟᱜ ᱛᱟᱵᱚᱱᱟ ᱵᱟᱦᱟ ᱯᱚᱨᱚᱵᱽ ᱢᱟᱜᱽ ᱯᱚᱨᱚᱵᱽ ᱡᱚᱛᱚ ᱞᱟᱹᱜᱤᱫ ᱜᱮ ᱚᱸᱰᱮ ᱵᱚᱱ ᱡᱟᱣᱨᱟᱜᱼᱟ ᱚᱱᱮ ᱢᱟᱹᱡᱷᱤ ᱛᱷᱟᱱ ᱨᱮᱦᱚᱸ ᱢᱟᱹᱡᱷᱤ ᱜᱚᱜᱚᱭ ᱜᱮᱡᱼᱜᱩᱨᱩᱡᱟ ᱛᱟᱯᱚᱨᱮ ᱚᱸᱰᱮ ᱠᱚ ᱪᱟᱞᱟᱜᱼᱟ ᱡᱟᱦᱮᱨ ᱛᱷᱟᱱ ᱡᱟᱦᱮᱨ ᱛᱷᱟᱱ ᱨᱮᱦᱚᱸ ᱚᱸᱰᱮ ᱜᱮᱡᱼᱜᱩᱨᱤᱡ ᱦᱚᱴᱚ ᱠᱟᱜᱼᱟ ᱱᱟᱭᱠᱮ ᱚᱸᱰᱮ ᱵᱚᱱ ᱡᱟᱣᱨᱟᱜᱼᱟ ᱱᱟᱭᱠᱮ ᱫᱚ ᱪᱮᱫ ᱞᱟᱹᱜᱤᱫ ᱮ ᱩᱯᱟᱹᱥᱟ ᱩᱱᱤ ᱫᱚ ᱟᱹᱰᱤ ᱩᱛᱟᱹᱨ ᱩᱯᱟᱹᱥ ᱟᱨ ᱵᱚᱸᱜᱟ ᱵᱩᱨᱩ ᱥᱮᱵᱚᱠ ᱞᱟᱹᱜᱤᱫ ᱵᱚᱸᱜᱟ ᱵᱩᱨᱩ ᱥᱮᱵᱚᱠ ᱞᱟᱹᱜᱤᱫ ᱮ ᱩᱯᱟᱹᱥᱟ ᱢᱟᱹᱡᱷᱤ ᱛᱷᱟᱱ ᱨᱮᱫᱚ ᱪᱮᱫ ᱞᱟᱹᱜᱤᱫ ᱵᱚᱱ ᱡᱟᱣᱨᱟᱜᱼᱟ ᱱᱚᱜᱼᱚᱭ ᱵᱟᱯᱞᱟ ᱨᱮ ᱜᱮᱡ ᱜᱩᱨᱤᱡᱟ ᱢᱟᱹᱡᱷᱤ ᱜᱚᱜᱚ ᱟᱨ ᱦᱤᱨᱤᱡᱟᱠᱚ ᱢᱟᱹᱡᱷᱤ ᱛᱮ ᱱᱟᱭᱠᱮ ᱛᱮ ᱱᱚᱜᱼᱚᱭ ᱦᱟᱺᱰᱤ ᱠᱚ ᱦᱤᱨᱤᱡᱟ ᱡᱚᱛᱚ ᱨᱮᱜᱮ ᱦᱟᱺᱰᱤ ᱠᱚ ᱦᱤᱨᱤᱡᱟ ᱟᱵᱟᱨ ᱢᱟᱹᱡᱷᱤ ᱛᱷᱟᱱ ᱨᱮᱜᱮ ᱱᱚᱜᱼᱚᱭ ᱵᱤᱫᱟᱹ ᱵᱤᱫᱟᱹ ᱠᱚᱣᱟ ᱵᱚᱱ ᱠᱩᱲᱤ ᱜᱤᱫᱽᱨᱟᱹ ᱠᱚᱲᱟ ᱜᱤᱫᱽᱨᱟᱹ ᱡᱚᱛᱚ ᱜᱮ ᱢᱟᱹᱡᱷᱤ ᱛᱷᱟᱱ ᱨᱮᱜᱮ ᱱᱚᱜᱼᱚᱭ ᱤᱭᱟᱹ ᱦᱩᱭᱩᱜᱼᱟ ᱢᱟᱛᱠᱚᱢ ᱵᱩᱴᱟᱹ ᱚᱸᱰᱮ ᱠᱚ ᱢᱟᱛᱠᱚᱢ ᱵᱩᱴᱟᱹᱭᱟ ᱚᱸᱰᱮ ᱱᱚᱜᱼᱚᱭ ᱵᱟᱹᱭᱥᱤ ᱦᱩᱭᱩᱜᱼᱟ ᱢᱟᱛᱠᱚᱢ ᱵᱩᱴᱟᱹ ᱚᱸᱰᱮ ᱡᱟᱦᱟᱱᱟᱜ ᱞᱟᱹᱜᱤᱫ ᱛᱮᱜᱮ ᱢᱟᱹᱡᱷᱤ ᱛᱷᱟᱱ ᱨᱮᱜᱮ ᱱᱚᱜᱼᱚᱭ ᱵᱤᱪᱟᱹᱨ ᱠᱚ ᱫᱩᱲᱩᱵᱚᱜᱼᱟ ᱦᱚᱲ ᱢᱟᱹᱡᱷᱤ ᱛᱷᱟᱱ ᱫᱚ ᱟᱹᱰᱤ ᱢᱟᱨᱟᱝ ᱤᱭᱟᱹ ᱠᱟᱱ ᱛᱟᱵᱚᱱᱟ ᱛᱷᱟᱱ ᱠᱟᱱ ᱛᱟᱵᱚᱱᱟ ᱚᱱᱟ ᱥᱚᱵᱽᱥᱳᱢᱳᱭ ᱚᱸᱰᱮ ᱜᱮ ᱦᱚᱲ ᱜᱮ ᱥᱳᱵᱽᱥᱳᱢᱳᱭ ᱡᱟᱣᱨᱟᱜ ᱟᱠᱚ ᱡᱚᱛᱚ ᱞᱟᱹᱜᱤᱫ ᱛᱮᱜᱮ ᱚᱸᱰᱮ ᱠᱚ ᱦᱚᱦᱚᱭᱟ ᱚᱸᱰᱮ ᱜᱮᱵᱚᱱ ᱡᱟᱣᱨᱟᱜᱼᱟ ᱜᱟᱞᱢᱟᱨᱟᱜ ᱞᱟᱹᱜᱤᱫ ᱡᱚᱛᱚ